ᱟᱞᱮ ᱢᱟ ᱢᱟᱨᱮ ᱦᱚᱲ ᱦᱟᱥᱯᱟᱛᱟᱞ ᱥᱮᱱᱚᱜ ᱦᱚᱸᱞᱮ ᱵᱚᱛᱚᱨᱚᱜᱼᱟ ᱛᱤᱸᱜᱩ ᱛᱷᱤᱨ ᱠᱚᱜ ᱟᱞᱮ ᱰᱟᱠᱛᱚᱨ ᱦᱚᱸ ᱵᱟᱠᱚ ᱦᱤᱡᱩᱜᱼᱟ ᱮᱱᱠᱷᱟᱱ ᱫᱚᱞᱮ ᱛᱤᱸᱜᱩ ᱛᱷᱤᱨ ᱠᱚᱜ ᱚᱠᱚᱭ ᱪᱮᱫᱞᱮ ᱢᱮᱛᱟᱭᱟ ᱩᱱᱤ ᱫᱚ ᱟᱞᱮ ᱢᱟ ᱵᱟᱞᱮ ᱵᱟᱰᱟᱭᱟ ᱢᱩᱨᱩᱠ ᱦᱚᱲ ᱠᱟᱱᱟᱞᱮ ᱪᱮᱫ ᱞᱮᱠᱟ ᱨᱮᱞᱮ ᱪᱟᱞᱟᱜᱼᱟ ᱚᱸᱰᱮ ᱫᱚ ᱟᱨ ᱱᱚᱣᱟ ᱰᱟᱠᱛᱚᱨ ᱚᱲᱟᱜ ᱨᱮ ᱟᱴᱮᱫ ᱦᱚᱸ ᱵᱟᱭ ᱧᱟᱢᱚᱜᱼᱟ ᱵᱮᱰ ᱦᱚᱸ ᱵᱟᱭ ᱧᱟᱢᱚᱜᱼᱟ ᱚᱛᱠᱚᱨᱮᱞᱮ ᱜᱤᱛᱤᱡᱼᱟ ᱟᱨ ᱢᱟᱭᱟᱝ ᱯᱮᱨᱮᱡ ᱞᱟᱹᱜᱤᱫ ᱠᱚ ᱢᱮᱱᱟ ᱢᱟᱭᱟᱝ ᱦᱚᱸ ᱵᱟᱭ ᱧᱟᱢᱚᱜᱼᱟ ᱠᱤᱨᱤᱧ ᱢᱮ ᱟᱨ ᱨᱮᱸᱜᱮᱡ ᱦᱚᱲᱚ ᱫᱚ ᱚᱠᱟᱱ ᱨᱮ ᱩᱱᱟᱹᱜ ᱫᱚᱢ ᱠᱤᱨᱤᱧ ᱫᱟᱲᱮᱭᱟᱜᱼᱟ ᱢᱟᱭᱟᱝ ᱫᱚ ᱚᱱᱟ ᱦᱚᱸ ᱵᱟᱭ ᱧᱟᱢᱚᱜᱼᱟ ᱰᱟᱠᱛᱚᱨ ᱚᱲᱟᱜ ᱨᱮᱦᱚᱸ